ᱟᱵᱚᱣᱟᱜ ᱫᱷᱟᱹᱨᱛᱤ ᱨᱮ ᱟᱹᱰᱤ ᱧᱟᱞᱟᱜ ᱜᱮ ᱛᱟᱦᱮᱸ ᱞᱮᱱᱟ ᱚᱱᱟ ᱥᱟᱶᱛᱮ ᱯᱤᱞᱪᱩ ᱦᱟᱲᱟᱢ ᱯᱤᱞᱪᱩ ᱵᱩᱰᱦᱤ ᱵᱤᱨᱼᱵᱩᱨᱩ ᱦᱚᱸ ᱟᱹᱰᱤ ᱧᱟᱞᱟᱜ ᱜᱮ ᱛᱟᱦᱮᱸ ᱞᱮᱱᱟ ᱵᱤᱨᱼᱵᱩᱨᱩ ᱫᱷᱤᱨᱤ ᱫᱟᱨᱮ ᱦᱮᱡ ᱮᱱᱟ ᱟᱵᱚ ᱱᱚᱣᱟ ᱥᱟᱶᱛᱮ ᱯᱤᱞᱪᱩ ᱦᱟᱲᱟᱢ ᱯᱤᱞᱪᱩ ᱵᱩᱰᱦᱤ ᱩᱱᱠᱤᱱ ᱩᱯᱮᱞ ᱮᱱᱟ ᱩᱯᱮᱞ ᱮᱱᱟ ᱠᱤᱱ

ᱚᱱᱟ ᱟᱵᱚ ᱨᱮᱱ ᱵᱤᱨᱼᱵᱩᱨᱩ ᱫᱷᱤᱨᱤ ᱫᱟᱨᱮᱛᱮ ᱜᱟᱵᱟᱱ ᱮᱱᱟ ᱜᱟᱵᱟᱱ ᱮᱱᱛᱮ ᱤᱧᱦᱚᱸ ᱢᱟᱨᱟᱝ ᱵᱩᱨᱩ ᱡᱟᱦᱮᱨ ᱟᱭᱳ ᱢᱟᱨᱟᱝ ᱴᱷᱟᱠᱩᱨ ᱠᱚᱠᱚ ᱵᱚᱱ ᱫᱚᱦᱚ ᱠᱮᱫ ᱠᱚᱣᱟ ᱟᱨ ᱚᱱᱟ ᱥᱟᱶᱛᱮ ᱟᱵᱚ ᱟᱠᱚ ᱤᱝᱨᱮᱹᱡᱽ ᱤᱝᱨᱮᱹᱡᱽ ᱠᱚ ᱦᱮᱡ ᱠᱟᱛᱮᱫ ᱟᱵᱚ ᱠᱚ ᱞᱟᱜᱟ ᱩᱱᱠᱩ ᱠᱚ ᱥᱟᱥᱚᱱ ᱞᱮᱫᱼᱟ ᱟᱵᱚᱨᱮᱱ ᱦᱚᱲ ᱠᱚ ᱟᱹᱰᱤ ᱱᱤᱛᱚᱜ ᱫᱚ ᱟᱹᱰᱤ ᱱᱟᱯᱟᱭ ᱨᱮ ᱢᱮᱱᱟᱜ ᱵᱚᱱᱟ ᱵᱤᱨᱼᱵᱩᱨᱩ ᱫᱷᱤᱨᱤ ᱱᱟᱹᱲᱤ ᱫᱷᱤᱨᱤ ᱫᱟᱨᱮ ᱱᱟᱹᱲᱤ ᱪᱮᱫᱛᱮ ᱟᱹᱰᱤ ᱪᱮᱦᱨᱟ ᱜᱮ ᱜᱟᱵᱟᱱ ᱟᱠᱟᱱᱟ ᱱᱩᱱᱟᱹᱜ ᱪᱮᱦᱨᱟ ᱜᱟᱵᱟᱱ ᱟᱠᱟᱱᱟ ᱡᱮ ᱢᱟᱱᱮ ᱟᱵᱚᱨᱮᱱ ᱦᱚᱲᱠᱚ ᱞᱟᱹᱜᱤᱫ ᱟᱹᱰᱤ ᱠᱩᱥᱤᱠᱚ ᱵᱩᱡᱷᱟᱹᱣᱮᱫᱼᱟ